ᱤᱧ ᱵᱟᱜᱟᱱ ᱵᱟᱜᱟᱱ ᱫᱚ ᱤᱧ ᱟᱹᱰᱤ ᱟᱴᱤᱧ ᱠᱩᱥᱤᱭᱟᱜᱼᱟ ᱠᱟᱨᱚᱱ ᱵᱟᱜᱟᱱ ᱫᱚ ᱥᱮ ᱨᱚᱠᱚᱢ ᱠᱚᱨᱟᱣ ᱵᱟᱹᱧ ᱫᱟᱲᱮᱭᱟᱜᱼᱟ ᱠᱤᱱᱛᱩ ᱡᱚᱠᱷᱚᱱ ᱡᱟᱦᱟᱸᱭ ᱤᱧ ᱧᱮᱞᱠᱚᱣᱟ ᱡᱮ ᱵᱟᱜᱟᱱᱤᱧ ᱠᱩ ᱠᱚᱨᱟᱣᱮᱫᱟ ᱥᱮ ᱟᱭᱢᱟ ᱨᱚᱠᱚᱢ ᱫᱟᱨᱤ ᱛᱟᱯᱚᱨ ᱵᱟᱦᱟ ᱫᱟᱨᱤ ᱯᱷᱚᱞ ᱨᱮᱱᱟᱜ ᱟᱭᱢᱟᱨᱚᱠᱚᱢ ᱫᱟᱨᱤ ᱛᱟᱯᱚᱨ ᱠᱟᱹᱴᱤ ᱠᱟᱹᱴᱤᱡ ᱪᱟᱨᱟ ᱫᱟᱨᱤ ᱛᱟᱯᱚᱨ ᱞᱟᱹᱴᱩ ᱞᱟᱹᱴᱩ ᱫᱟᱨᱤᱠᱩ ᱵᱟᱜᱟᱱ ᱨᱮᱭᱟᱜ ᱨᱮ ᱡᱚᱛᱱᱚ ᱠᱩ ᱦᱟᱛᱟᱣᱮᱫᱟ ᱛᱚ ᱤᱧᱦᱚ ᱡᱚᱠᱷᱚᱱ ᱥᱩᱢᱟᱹᱭᱤᱧ ᱧᱟᱢᱜᱮᱭᱟ ᱛᱚᱠᱷᱚᱱ ᱫᱚ ᱤᱧᱦᱚ ᱫᱚ ᱢᱟᱱᱮ ᱠᱟᱹᱢᱤ ᱠᱟᱹᱢᱤ ᱨᱮᱫᱚᱧ ᱞᱟᱜᱟᱜ ᱜᱮᱭᱟ ᱠᱤᱱᱛᱩ ᱥᱚᱵᱥᱩᱢᱟᱹᱭ ᱵᱟᱹᱧ ᱧᱟᱢᱟ ᱛᱟᱣ ᱛᱷᱚᱲᱟ ᱥᱩᱢᱟᱹᱭ ᱫᱚᱧ ᱠᱚᱨᱟᱣ ᱫᱚᱧ ᱠᱚᱨᱟᱣ ᱜᱮᱭᱟ ᱠᱤᱱᱛᱩ ᱡᱚᱠᱷᱚᱱᱤᱧ ᱠᱚᱨᱟᱣᱟ ᱵᱟ ᱤᱧ ᱠᱚᱨᱟᱣᱟ ᱵᱟ ᱚᱲᱟᱜ ᱨᱮᱱ ᱦᱚᱲᱦᱚᱸ ᱠᱚᱨᱟᱣᱤᱧ ᱧᱮᱞᱟᱠᱟᱫ ᱠᱚᱣᱟ ᱡᱚᱠᱷᱚᱱ ᱢᱤᱫᱴᱮᱡ ᱫᱟᱨᱤ ᱪᱟᱨᱟ ᱡᱮᱢᱚᱱ ᱚᱲᱟᱜ ᱨᱮ ᱤᱧ ᱵᱟᱵᱟᱜᱤᱧ ᱧᱮᱞ ᱟᱠᱟᱫᱮᱭᱟ ᱟᱹᱰᱤ ᱟᱴ ᱵᱟᱜᱟᱱ ᱦᱟᱱᱟᱱᱤᱭᱟᱹ ᱥᱚᱵᱡᱤ ᱛᱟᱯᱚᱨ ᱯᱷᱚᱞ ᱟᱹᱰᱤ ᱟᱴᱮ ᱡᱚᱠᱷᱚᱱ ᱚᱲᱟᱜ ᱨᱮᱜᱤᱭ ᱨᱚᱦᱚᱭᱟ ᱛᱚᱠᱷᱚᱱ ᱧᱮᱞᱠᱮᱫᱟ ᱛᱚᱠᱷᱚᱱ ᱢᱤᱫᱴᱮᱡ ᱵᱤᱪᱮ ᱟᱹᱜᱩᱠᱮᱫᱟ ᱵᱤᱡ ᱚᱱᱟᱨᱮ ᱢᱟᱱᱮ ᱥᱤᱛᱩᱝ ᱨᱮ ᱛᱟᱥᱤ ᱠᱟᱛᱮᱜ ᱛᱟᱥᱤ ᱠᱟᱛᱮᱜ ᱡᱚᱠᱷᱚᱱ ᱚᱱᱟᱨᱮ ᱡᱟᱦᱟᱱᱟᱜ ᱚᱛᱨᱮ ᱚᱸᱰᱮᱭ ᱨᱚᱦᱚᱭ ᱠᱮᱫᱟ ᱛᱟᱯᱚᱨ ᱩᱱᱥᱩᱢᱟᱹᱭ ᱚᱱᱟ ᱚᱛᱨᱮ ᱤᱭᱟᱹ ᱢᱤᱫᱴᱮᱡ ᱜᱷᱩᱨᱤᱡᱽ ᱜᱷᱩᱨᱤᱡᱽ ᱛᱷᱚᱲᱟ ᱮᱢᱠᱮᱫᱟ ᱛᱟᱨᱥᱟᱛᱮᱜ ᱛᱷᱚᱲᱟ ᱫᱟᱜ ᱮ ᱮᱢᱠᱮᱫᱟ ᱛᱚ ᱚᱱᱟ ᱡᱚᱠᱷᱚᱱ ᱟᱥᱛᱮ ᱟᱥᱛᱮ ᱟᱨ ᱚᱱᱟ ᱮᱢᱚᱱ ᱮᱢᱚᱱ ᱡᱟᱭᱜᱟᱨᱮ ᱢᱟᱱᱮ ᱨᱚᱦᱚᱭ ᱦᱩᱭᱩᱜᱼᱟ ᱡᱟᱦᱟᱨᱮ ᱦᱟᱣᱟᱭ ᱧᱟᱢᱟ ᱫᱟᱨᱤ ᱨᱮᱱᱟᱜ ᱡᱚᱛᱚᱠᱷᱚᱱ ᱡᱟᱦᱟᱸᱴᱟᱜ ᱧᱟᱢ ᱧᱟᱢ ᱩᱪᱤᱛ ᱡᱟᱦᱟᱨᱮ ᱦᱚᱭ ᱢᱟᱱᱮ ᱫᱟᱨᱤ ᱨᱮᱭᱟᱜ ᱡᱟᱦᱟ ᱡᱚᱢᱟᱜ ᱦᱟᱣᱟ ᱛᱟᱯᱚᱨ ᱟᱞᱚ ᱟᱨ ᱤᱠᱨᱩᱱ ᱚᱱᱟ ᱠᱩᱜᱤᱭ ᱡᱚᱢᱟ ᱛᱟᱪᱷᱟᱲᱟ ᱚᱱᱟᱠᱩ ᱧᱮᱞ ᱠᱟᱛᱮᱜ ᱮᱢᱚᱱ ᱡᱟᱭᱜᱟᱨᱮ ᱨᱚᱦᱚᱭ ᱦᱩᱭᱩᱜᱼᱟ ᱡᱮᱠᱷᱟᱱᱮ ᱫᱟᱹᱨᱤ ᱦᱟᱣᱟᱭ ᱧᱟᱢ ᱢᱟ ᱛᱟᱯᱚᱨ ᱢᱟᱱᱮ ᱢᱟᱨᱥᱟᱞᱮ ᱧᱟᱢᱟ ᱥᱮᱨᱚᱠᱚᱢ ᱡᱟᱭᱜᱟᱜᱤ ᱨᱚᱦᱚᱭ ᱦᱩᱭᱩᱜᱼᱟ ᱛᱟᱯᱚᱨ ᱯᱚᱛᱤᱫᱤᱱ ᱫᱟᱜ ᱮᱢ ᱦᱩᱭᱩᱜᱼᱟ ᱮᱨᱚᱠᱚᱢᱜᱤ ᱨᱚᱦᱚᱭ ᱞᱮᱠᱷᱟᱡ ᱛᱚ ᱡᱚᱛᱱᱚ ᱦᱟᱛᱟᱣ ᱞᱮᱠᱷᱟᱡ ᱥᱮ ᱫᱟᱨᱤ ᱚᱱᱮ ᱢᱚᱪᱦᱚᱸ ᱛᱟᱦᱮᱱᱟ ᱟᱨ ᱢᱚᱪᱜᱤ ᱵᱟᱦᱟ ᱦᱚᱭ ᱵᱟᱦᱟᱜᱼᱟ ᱯᱷᱚᱞᱦᱚᱸ ᱟᱭᱢᱟ ᱯᱷᱚᱞ ᱦᱩᱭᱩᱜᱼᱟ ᱟᱨ ᱟᱹᱰᱤ ᱢᱚᱪᱮ ᱦᱟᱨᱟ ᱤᱫᱤᱜᱼᱟ